ᱯᱟᱣᱟᱨ ᱵᱮᱝᱢᱟᱧ ᱚᱰᱟᱨ ᱞᱮᱫᱟ ᱯᱷᱞᱤᱯᱠᱟᱨᱴ ᱠᱷᱚᱡᱤᱧ ᱚᱰᱟᱨ ᱞᱮᱫᱟ

ᱯᱚᱫᱽᱨᱚ ᱡᱟᱦᱟᱨ ᱤᱢᱮᱡᱽ ᱨᱮᱭᱟᱜ ᱛᱮᱦᱮᱸᱞᱮᱱᱟ ᱠᱚᱢᱯᱟᱱᱤ ᱵᱟᱝ ᱪᱮᱫ ᱛᱟᱦᱮᱸᱞᱮᱱ ᱵᱟᱹᱧ ᱫᱤᱥᱟᱹᱭᱫᱟ ᱦᱟᱛᱟᱣ ᱞᱮᱫᱟ ᱢᱤᱫ ᱫᱷᱟᱣᱜᱮᱧ ᱦᱟᱛᱟᱣ ᱞᱮᱫᱟ ᱟᱭᱢᱟ ᱫᱤᱱᱨᱮᱧ ᱦᱟᱛᱟᱣ ᱞᱮᱫᱟ

ᱪᱟᱨᱡᱽᱟᱹᱧ ᱟᱨ ᱞᱚᱝ ᱰᱨᱟᱭᱤᱵᱷ ᱢᱚᱛᱞᱚᱵᱽ ᱡᱷᱟᱹᱞ ᱡᱷᱟᱹᱞᱜᱮᱧ ᱪᱟᱞᱟᱜᱼᱟ ᱥᱮ ᱵᱟᱯᱞᱟ ᱚᱲᱟᱜ ᱥᱮ ᱡᱟᱦᱟᱸ ᱠᱚᱨᱮᱜᱮᱧ ᱪᱟᱞᱟᱣ ᱵᱟᱲᱟᱜ ᱜᱮᱭᱟ ᱛᱚ ᱪᱟᱨᱡᱽᱠᱚ ᱞᱟᱜᱟᱣᱤᱧᱟᱹ ᱢᱳᱵᱟᱭᱤᱞᱨᱮ ᱛᱚ ᱯᱚᱱᱫᱽᱨᱚ ᱦᱟᱡᱟᱨ ᱤᱢᱮᱡᱽᱨᱮ ᱢᱟ ᱚᱝᱠᱟ ᱯᱮ ᱫᱷᱟᱣ ᱯᱟᱪ ᱯᱟᱪ ᱦᱟᱡᱟᱨ ᱤᱢᱮᱡᱽᱮᱢ ᱪᱟᱨᱡᱽ ᱫᱟᱲᱮᱜᱼᱟ ᱥᱮ ᱵᱟᱝ ᱛᱚ ᱯᱟᱪ ᱦᱟᱡᱟᱨ ᱤᱢᱮᱡᱽᱫᱚ ᱯᱮ ᱫᱷᱟᱣᱫᱚ ᱵᱟᱹᱧ ᱪᱟᱨᱡᱽ ᱫᱟᱲᱮᱭᱟᱜᱼᱟ ᱚᱝᱠᱟ ᱢᱤᱫ ᱫᱷᱟᱣ ᱯᱷᱩᱞ ᱪᱟᱨᱡᱚᱜᱼᱟ ᱛᱚ ᱟᱨ ᱚᱨᱫᱷᱮᱠ ᱫᱚᱲᱦᱟ ᱢᱟᱱᱮ ᱰᱮᱲ ᱫᱷᱟᱣᱤᱧ ᱪᱟᱨᱡᱽ ᱫᱟᱲᱮᱭᱟᱜᱼᱟ ᱢᱚᱡᱽᱛᱮ ᱵᱟᱝ ᱪᱟᱨᱡᱚᱜᱼᱟ ᱢᱤᱫ ᱫᱷᱟᱣᱫᱚ

ᱚᱱᱟᱜᱮ ᱯᱟᱣᱟᱨ ᱵᱮᱝᱠ ᱨᱮᱭᱟᱜᱫᱚ ᱵᱟᱹᱲᱤᱡᱤᱧ ᱟᱹᱭᱠᱟᱹᱣ ᱠᱮᱫᱟ